ᱢᱮᱱ ᱫᱟᱞᱤᱧ ᱪᱮᱫ ᱟᱹᱞᱤᱧᱟᱜ ᱢᱳᱵᱟᱭᱤᱞ ᱵᱟᱹᱲᱤᱡ ᱟᱠᱟᱱ ᱛᱟᱹᱞᱤᱧᱟ ᱦᱮᱸ ᱟᱵᱮᱱ ᱜᱮ ᱢᱟᱱᱮ ᱚᱱᱟ ᱠᱚᱵᱮᱱ ᱥᱟᱨᱟᱣ ᱵᱟᱲᱟᱭᱟ ᱛᱚ ᱦᱮᱸ ᱵᱟᱹᱲᱤᱡ ᱫᱚ ᱡᱚᱛᱚ ᱚᱱᱟ ᱰᱤᱥᱯᱞᱮᱹ ᱠᱚ ᱵᱟᱹᱲᱤᱡ ᱟᱠᱟᱱ ᱛᱟᱹᱞᱤᱧᱟ ᱟᱨ ᱤᱭᱟᱹᱠᱚ ᱵᱤᱴᱨᱤ ᱠᱚ ᱢᱟᱱᱮ ᱯᱷᱩᱞᱟᱹᱣ ᱵᱟᱲᱟ ᱟᱠᱟᱱᱟ ᱛᱳ ᱟᱨ ᱢᱳᱵᱟᱭᱤᱞ ᱠᱟᱹᱴᱤᱡ ᱨᱟᱹᱯᱩᱫ ᱠᱟᱱᱟ ᱛᱳ ᱚᱱᱟ ᱨᱚᱲ ᱠᱚ ᱵᱷᱟᱹᱞᱤ ᱵᱟᱝ ᱟᱸᱡᱚᱢᱚᱜ ᱠᱟᱱᱟ ᱛᱳ ᱚᱱᱟ ᱜᱮᱞᱤᱧ ᱢᱮᱱᱮᱫᱟ ᱚᱱᱟ ᱠᱚ ᱡᱩᱫᱤ ᱵᱮᱱ ᱡᱩᱛ ᱫᱟᱲᱮᱭᱟᱜ ᱠᱷᱟᱱ ᱫᱚ ᱚ ᱦᱮᱸ ᱛᱳ ᱚᱱᱟ ᱜᱮᱞᱤᱧ ᱢᱮᱱᱮᱫ ᱛᱟᱦᱮᱱᱟ ᱟᱨ ᱪᱮᱫ ᱞᱮᱠᱟ ᱡᱚᱛᱚᱱᱟᱜ ᱠᱚ ᱢᱮᱱᱟᱜ ᱟᱥᱮ ᱵᱤᱴᱨᱤ ᱠᱚ ᱪᱮᱫ ᱞᱮᱠᱟ ᱚ ᱦᱮᱸ ᱛᱳ ᱟᱨ ᱫᱟᱢ ᱫᱚ ᱪᱮᱫ ᱞᱮᱠᱟ ᱚᱱᱟ ᱠᱚᱨᱮᱱᱟᱜ ᱦᱮᱸ ᱟᱨ ᱚᱱᱟ ᱠᱚᱵᱷᱟᱨ ᱠᱚ ᱦᱮᱱᱟᱜ ᱟᱥᱮ ᱚᱱᱟ ᱯᱟᱞᱴᱟᱣ ᱠᱮᱜᱮᱭᱟᱞᱤᱧ ᱢᱟᱱᱮ ᱡᱚᱛᱚ ᱜᱮ ᱚ ᱦᱮᱸ ᱛᱳ ᱦᱮᱸ ᱚᱱᱟ ᱨᱮᱰᱢᱤ ᱠᱟᱱᱟ

ᱦᱮᱸ ᱪᱟᱞᱟᱣ ᱠᱚᱜ ᱠᱮᱜᱮᱭᱟᱞᱤᱧ ᱜᱟᱯᱟ ᱢᱮᱭᱟᱝ ᱛᱮᱜᱮ ᱚ ᱦᱮᱸ ᱛᱳ ᱟᱵᱮᱱᱟᱜ ᱟᱹᱛᱩ ᱧᱩᱛᱩ ᱵᱮᱱ ᱞᱟᱹᱭ ᱠᱮᱭᱟ ᱚ ᱦᱮᱸ ᱛᱳ ᱛᱚᱵᱮ ᱵᱟᱜᱽᱢᱩᱱ ᱦᱮᱸ ᱛᱳ ᱛᱚᱵᱮ ᱵᱟᱜᱽᱢᱩᱱᱰᱤ ᱜᱮᱞᱤᱧ ᱪᱟᱞᱟᱜᱼᱟ ᱦᱟᱸᱜ ᱦᱮᱸ ᱛᱳ ᱦᱮᱸ ᱛᱳ ᱛᱚᱵᱮ ᱴᱷᱤᱠ ᱜᱮᱭᱟ ᱪᱟᱞᱟᱜ ᱟᱹᱞᱤᱧ ᱦᱟᱸᱜ ᱵᱟᱹᱲᱤᱡ ᱫᱚ ᱵᱟᱹᱲᱤᱡ ᱟᱠᱟᱱ ᱜᱮᱭᱟ ᱰᱷᱮᱨ ᱜᱟᱱ ᱜᱮ ᱚᱱᱟ ᱰᱤᱥᱯᱮᱞᱮ ᱠᱚ ᱢᱟᱱᱮ ᱯᱟᱞᱴᱟᱣ ᱦᱩᱭᱩᱜᱼᱟ ᱟᱨ ᱠᱟᱹᱴᱤᱡ ᱨᱟᱹᱯᱩᱫ ᱵᱟᱲᱟ ᱟᱠᱟᱱᱟ ᱟᱨ ᱫᱚᱢᱮ ᱨᱚᱲ ᱜᱮ ᱵᱟᱝ ᱵᱩᱡᱩᱜ ᱵᱟᱝ ᱟᱸᱡᱚᱢᱚᱜ ᱠᱟᱱᱟ ᱢᱟᱱᱮ ᱟᱨ ᱥᱩᱭᱤᱡ ᱚᱯᱚᱜ ᱠᱟᱱᱟ ᱪᱟᱲᱮ ᱪᱟᱲᱮ ᱚᱱᱮ ᱚᱱᱠᱟ

ᱚ ᱜᱟᱱᱚᱜ ᱜᱮᱭᱟ ᱦᱮᱸ ᱛᱳ ᱛᱚᱵᱮ ᱚᱱᱠᱟ ᱜᱮ ᱫᱚᱦᱚ ᱦᱚᱴᱚ ᱠᱟᱜᱼᱟ ᱞᱤᱧ ᱦᱟᱸᱜ ᱟᱨ ᱞᱟᱹᱭ ᱟᱹᱞᱤᱧᱟᱵᱮᱱ ᱡᱮ ᱡᱩᱛ ᱥᱟᱹᱛ ᱟᱠᱟᱫᱟᱞᱤᱧ ᱟᱨ ᱟᱹᱜᱩᱭᱟᱞᱤᱧ ᱦᱮᱸ ᱛᱳ ᱦᱮᱸ ᱟᱹᱞᱤᱧᱟᱜ ᱫᱚ ᱱᱟᱛᱮ ᱵᱩᱨᱩ ᱪᱮᱛᱟᱱ ᱨᱮ ᱱᱚᱣᱟ ᱠᱚᱨᱮ ᱚᱱᱠᱟ ᱵᱟᱹᱱᱩᱜᱼᱟ ᱵᱷᱟᱹᱞᱤ ᱢᱟᱱᱮ ᱩᱱᱟᱹᱜ ᱫᱚ ᱵᱷᱟᱹᱞᱤ ᱜᱩᱨᱩᱛᱛᱚ ᱟᱛᱮᱫ ᱵᱟᱠᱚ ᱡᱷᱤᱡ ᱵᱟᱲᱟᱭᱟ ᱦᱮᱸ ᱚᱱᱟ ᱡᱟᱞᱟ ᱦᱮᱸ ᱚᱱᱟ ᱡᱟᱞᱟ ᱞᱤᱧ ᱢᱮᱱᱮᱫ ᱛᱟᱦᱮᱱᱟ ᱡᱮ ᱟᱵᱮᱱ ᱴᱷᱮᱱ ᱜᱮᱞᱤᱧ ᱪᱟᱞᱟᱣ ᱠᱚᱜᱼᱟ ᱟᱨᱞᱤᱧ ᱡᱩᱛ ᱟᱹᱜᱩᱪᱚᱭ ᱠᱮᱭᱟ

ᱚ ᱦᱮᱸ ᱛᱳ ᱛᱚᱵᱮ ᱧᱟᱢᱵᱮ ᱧᱟᱢ ᱵᱮᱱᱟᱞᱤᱧ ᱛᱳ ᱚ ᱦᱮᱸ ᱛᱳ ᱛᱚᱵᱮ ᱫᱚᱦᱚᱭᱮᱫᱟᱞᱤᱧ ᱛᱚᱵᱮ ᱦᱮᱸ ᱳᱠᱮ